ᱟᱫᱷᱟ ᱯᱟᱹᱛᱭᱟᱹᱣ ᱫᱚ ᱵᱟᱝ ᱧᱮᱞ ᱠᱟᱛᱮ ᱯᱟᱹᱛᱭᱟᱹᱣ ᱠᱟᱱᱟ ᱥᱮᱫᱟᱭ ᱫᱚ ᱱᱚᱣᱟ ᱠᱚ ᱟᱹᱰᱤ ᱡᱳᱨ ᱜᱮ ᱛᱟᱦᱮᱸ ᱠᱟᱱᱟ ᱱᱮᱛᱟᱨ ᱠᱟᱹᱡ ᱠᱟᱹᱡ ᱠᱚᱢ ᱤᱫᱤᱜ ᱠᱟᱱᱟ ᱟᱫᱚ ᱱᱚᱣᱟ ᱠᱚᱫᱚ ᱯᱟᱹᱛᱭᱟᱹᱣ ᱞᱮᱠᱟᱱ ᱡᱤᱱᱤᱥ ᱫᱚ ᱵᱟᱝ ᱠᱟᱱᱟ ᱟᱫᱚ ᱱᱤᱛᱳᱜ ᱡᱚᱛᱚ ᱜᱮ ᱥᱚᱱᱛᱚᱨᱚᱜ ᱟᱨ ᱟᱹᱠᱤᱞᱚᱜ ᱫᱚᱨᱠᱟᱨ ᱠᱟᱱᱟ ᱞᱟᱹᱠᱛᱤ ᱠᱟᱱᱟ ᱪᱮᱫᱟᱜ ᱪᱮ ᱵᱟᱝ ᱧᱮᱞ ᱟᱠᱟᱱ ᱱᱟᱜ ᱫᱚ ᱟᱵᱚᱣᱟᱜ ᱢᱚᱱᱮ ᱨᱮ ᱡᱟᱦᱟᱸ ᱛᱷᱟᱫᱚᱥ ᱠᱚ ᱫᱚᱦᱚᱭᱮᱜᱼᱟ ᱱᱚᱣᱟ ᱫᱚ ᱮᱠᱟᱞ ᱜᱮ ᱫᱚᱦᱚ ᱵᱟᱝ ᱠᱟᱱᱟ ᱤᱧ ᱫᱚ ᱱᱚᱣᱟ ᱡᱤᱱᱤᱥ ᱠᱚᱫᱚ ᱯᱟᱹᱛᱤᱭᱟᱹᱣ ᱵᱟᱹᱧ ᱫᱚᱦᱚᱭᱮᱜᱼᱟ ᱟᱨ ᱪᱮᱫᱟᱜ ᱪᱮ ᱵᱤᱱᱟᱹ ᱧᱮᱞᱛᱮ ᱢᱚᱱᱮᱨᱮ ᱟᱵᱚ ᱫᱷᱟᱫᱚᱥ ᱠᱚ ᱫᱚᱦᱚᱭᱮᱜᱼᱟ ᱚᱱᱟ ᱜᱮ ᱱᱟᱜ ᱟᱫᱷᱟ ᱯᱟᱹᱛᱭᱟᱹᱣ ᱫᱚᱵᱚ ᱢᱮᱱᱮᱜᱼᱟ ᱟᱫᱚ ᱢᱚᱱᱮ ᱫᱚ ᱟᱢ ᱚᱱᱟ ᱫᱷᱟᱫᱚᱥ ᱫᱚ ᱵᱟᱝ ᱫᱚᱦᱚ ᱫᱚᱨᱠᱟᱨᱚᱜ ᱠᱟᱱᱟ ᱡᱟᱦᱟᱸ ᱥᱟᱹᱨᱤ ᱢᱮᱫ ᱛᱮᱢ ᱧᱮᱞᱮᱜᱼᱟ ᱚᱱᱟ ᱡᱤᱱᱤᱥ ᱨᱮᱫᱚ ᱯᱟᱹᱛᱭᱟᱹᱣ ᱞᱟᱹᱠᱛᱤ ᱠᱟᱱᱟ ᱟᱨ ᱵᱟᱝ ᱧᱮᱞᱟᱜ ᱨᱮᱫᱚ ᱚᱱᱟ ᱠᱚ ᱵᱟᱝ ᱯᱟᱹᱛᱭᱟᱹᱣ ᱫᱚᱨᱠᱟᱨ ᱠᱟᱱᱟ ᱚᱱᱟ ᱤᱫᱤ ᱛᱮ ᱤᱧ ᱫᱚ ᱚᱱᱟ ᱡᱤᱱᱤᱥ ᱠᱚᱫᱚ ᱤᱧᱟᱹᱜ ᱢᱚᱱᱮ ᱨᱮ ᱵᱟᱹᱧ ᱫᱚᱦᱚᱭᱮᱜᱼᱟ ᱟᱨ ᱤᱧᱟᱹᱜ ᱢᱚᱱᱮ ᱠᱷᱚᱱ ᱫᱚ ᱚᱱᱟ ᱠᱚᱫᱚ ᱡᱚᱛᱚᱧ ᱚᱪᱚᱜ ᱜᱤᱰᱤᱭᱟᱠᱟᱜᱼᱟ ᱟᱢ ᱠᱟᱹᱢᱤ ᱡᱚᱝ ᱢᱮ ᱠᱩᱨᱩᱢᱩᱴᱩ ᱟᱢ ᱥᱟᱹᱨᱤᱨᱮ ᱛᱟᱦᱮᱱ ᱢᱮ ᱮᱱᱠᱷᱟᱱ ᱡᱟᱦᱟᱱᱟᱜ ᱟᱱᱟᱴ ᱦᱤᱡᱩᱜᱼᱟ ᱡᱚᱛᱚ ᱟᱱᱟᱴ ᱠᱟᱹᱡ ᱠᱟᱹᱡ ᱛᱮᱜᱮ ᱥᱟᱦᱟᱜᱼᱟ ᱤᱧᱟᱹᱜ ᱢᱚᱱᱮ ᱫᱚ ᱚᱱᱮ ᱤᱱᱠᱟᱹᱧ ᱩᱭᱦᱟᱹᱨ ᱠᱟᱜᱼᱟ ᱚᱱᱟᱛᱮ ᱱᱚᱣᱟ ᱡᱤᱱᱤᱥ ᱠᱚᱨᱮ ᱯᱟᱹᱛᱭᱟᱹᱣ ᱫᱚᱦᱚ ᱵᱟᱝ ᱫᱚᱨᱠᱟᱨ ᱠᱟᱱᱟ ᱟᱨ ᱱᱚᱣᱟ ᱠᱚ ᱯᱟᱹᱛᱭᱟᱹᱣ ᱫᱚᱦᱚ ᱞᱮᱠᱷᱟᱱ ᱟᱹᱰᱤ ᱥᱚᱢᱟᱡᱽ ᱨᱮ ᱟᱱᱟᱴ ᱮᱴᱠᱮᱴᱚᱬᱮ ᱦᱩᱭᱩᱜ ᱠᱟᱱᱟ ᱚᱠᱚᱭ ᱥᱟᱞᱟᱜ ᱱᱮᱣ ᱠᱷᱟᱹᱯᱟᱹᱨᱤᱭᱟᱹ ᱨᱚᱯᱚᱲ ᱫᱟᱞ ᱛᱚᱞ ᱜᱚᱯᱚᱡ ᱫᱷᱟᱹᱨᱤᱡ ᱦᱚᱸ ᱪᱟᱞᱟᱜ ᱠᱟᱱᱟ ᱚᱱᱟᱛᱮ ᱱᱚᱣᱟ ᱠᱚ ᱟᱵᱚᱣᱟᱜ ᱢᱚᱱᱮ ᱨᱮ ᱵᱟᱝ ᱫᱚᱦᱚ ᱠᱟᱛᱮ ᱟᱹᱰᱤ ᱫᱚᱨ ᱠᱟᱨᱚᱜ ᱠᱟᱱᱟ ᱟᱨ ᱵᱟᱝᱠᱷᱟᱱ ᱠᱷᱮᱨᱣᱟᱲ ᱥᱟᱱᱛᱟᱲ ᱢᱟᱹᱱᱢᱤ ᱦᱚᱯᱚᱱ ᱠᱚ ᱟᱵᱚ ᱱᱮᱭᱟᱣ ᱨᱚᱯᱚᱲ ᱠᱷᱟᱹᱯᱟᱹᱨᱤᱭᱟᱹ ᱨᱟᱯᱟᱪᱟᱜ ᱨᱮᱜᱮ ᱵᱚ ᱛᱟᱦᱮᱸ ᱠᱚᱜᱼᱟ ᱟᱨ ᱚᱱᱟᱛᱮ ᱤᱧ ᱫᱚ ᱱᱚᱣᱟ ᱟᱱᱫᱷᱟ ᱯᱟᱹᱛᱭᱟᱹᱣ ᱨᱮᱫᱚ ᱯᱟᱹᱛᱭᱟᱹᱣ ᱵᱟᱹᱧ ᱫᱚᱦᱚᱭᱮᱜᱼᱟ ᱟᱫᱚ ᱡᱟᱦᱟᱸ ᱵᱟᱝ ᱧᱮᱞ ᱧᱟᱢᱟᱜ ᱡᱤᱱᱤᱥ ᱨᱮ ᱟᱢ ᱢᱤᱫᱴᱟᱝ ᱯᱟᱹᱛᱭᱟᱹᱣ ᱟᱨ ᱢᱤᱫᱴᱤᱡ ᱫᱷᱟᱫᱚᱥ ᱮᱢ ᱫᱚᱦᱚᱭᱟ ᱚᱱᱟ ᱫᱚ ᱟᱵᱚᱣᱟᱜ ᱟᱹᱠᱤᱞ ᱚᱵᱷᱟᱵ ᱨᱮᱱᱟᱜ ᱢᱤᱫᱴᱟᱝ ᱱᱚᱣᱟ ᱫᱚ ᱫᱟᱹᱭᱠᱟᱹᱭ ᱮᱢᱮᱜᱼᱟ ᱚᱱᱟᱛᱮ ᱱᱚᱣᱟ ᱠᱚᱫᱚ ᱮᱠᱟᱞ ᱜᱮ ᱵᱟᱝ ᱞᱟᱹᱠᱛᱤ ᱠᱟᱱᱟ